ᱤᱧ ᱫᱚ ᱱᱤᱭᱟᱹ ᱵᱮᱵᱥᱟᱧ ᱠᱩᱥᱤᱭᱟᱜᱼᱟ ᱡᱚᱠᱷᱚᱱ ᱜᱮ ᱥᱚᱨᱦᱟᱭ ᱛᱤᱭᱟᱹᱜᱚᱜᱼᱟ ᱟᱛᱳ ᱨᱮᱱ ᱠᱩᱲᱤ ᱠᱚᱲᱟ ᱯᱟᱹᱧᱪᱤ ᱯᱟᱲᱦᱟᱴ ᱠᱚ ᱵᱟᱸᱫᱮᱜᱼᱟ ᱛᱚ ᱚᱱᱟ ᱜᱮᱠᱚ ᱢᱮᱱᱟ ᱡᱮ ᱤᱧ ᱫᱚ ᱥᱚᱨᱦᱟᱭ ᱨᱮᱫᱚ ᱯᱟᱹᱧᱪᱤ ᱯᱟᱲᱦᱟᱴ ᱜᱮᱧ ᱵᱟᱸᱫᱮᱭᱟ ᱤᱧ ᱫᱚ ᱚᱱᱟᱛᱮ ᱢᱟᱨᱮ ᱫᱤᱥᱚᱢ ᱨᱮ ᱥᱮᱱ ᱠᱟᱛᱮ ᱯᱟᱹᱧᱪᱤ ᱯᱟᱲᱦᱟᱴᱤᱧ ᱟᱹᱜᱩᱭᱟ ᱚᱸᱰᱮ ᱠᱷᱚᱡ ᱟᱨ ᱚᱱᱟᱧ ᱵᱮᱵᱥᱟᱭᱟ ᱛᱚ ᱚᱱᱟ ᱪᱮᱫᱠᱟᱧ ᱵᱮᱵᱥᱟᱭᱟ ᱡᱚᱠᱷᱚᱱ ᱜᱮ ᱤᱧ ᱚᱸᱰᱮ ᱠᱷᱚᱡ ᱤᱧ ᱟᱹᱜᱩᱭᱟ ᱛᱟᱞᱚᱦᱮ ᱫᱚ ᱤᱧ ᱫᱚ ᱟᱛᱳ ᱟᱛᱳᱧ ᱪᱟᱞᱟᱜᱼᱟ ᱛᱚ ᱯᱟᱹᱧᱪᱤᱧ ᱟᱹᱠᱷᱨᱤᱧᱟ ᱟᱫᱚ ᱢᱤᱫᱴᱮᱡ ᱯᱟᱹᱧᱪᱤ ᱨᱮᱜᱮ ᱦᱟᱸᱜ ᱤᱧ ᱢᱚᱬᱮ ᱥᱚ ᱠᱟᱛᱮ ᱫᱟᱢᱤᱧ ᱫᱚᱦᱚᱭᱟ ᱛᱚ ᱢᱚᱬᱮ ᱥᱚ ᱠᱟᱛᱮ ᱤᱧ ᱫᱚᱦᱚ ᱞᱮᱠᱷᱟᱡ ᱛᱚ ᱫᱤᱱ ᱨᱮ ᱚᱱᱠᱟ ᱟᱭᱢᱟ ᱜᱟᱱ ᱜᱮᱧ ᱟᱹᱠᱷᱨᱤᱧᱟ ᱚᱱᱠᱟ ᱪᱷᱚᱭ ᱯᱤᱥ ᱥᱟᱛ ᱯᱤᱥ ᱚᱠᱟ ᱫᱚ ᱰᱷᱤᱨ ᱦᱚᱸ ᱦᱩᱭ ᱫᱟᱲᱮᱭᱟᱜᱼᱟ ᱛᱟᱞᱚᱦᱮ ᱫᱚ ᱤᱧ ᱚᱸᱰᱮ ᱠᱷᱚᱡ ᱟᱭᱢᱟ ᱰᱷᱮᱨ ᱯᱚᱭᱥᱟᱧ ᱨᱳᱡᱽᱜᱟᱨ ᱫᱟᱲᱮᱭᱟᱜᱼᱟ ᱟᱨ ᱢᱟᱱᱮ ᱚᱱᱟᱛᱮ ᱤᱧ ᱤᱧᱟᱹᱜ ᱡᱮᱢᱚᱱ ᱠᱷᱚᱨᱪᱟ ᱦᱚᱸ ᱦᱩᱭᱩᱜᱚᱜᱼᱟ ᱟᱨ ᱤᱧ ᱚᱲᱟᱜ ᱨᱮ ᱢᱟᱱᱮ ᱠᱟᱹᱴᱤᱡ ᱜᱤᱫᱽᱨᱟᱹ ᱠᱚ ᱦᱮᱱᱟᱜ ᱠᱚᱣᱟ ᱟᱨ ᱟᱭᱢᱟ ᱜᱟᱱ ᱟᱞᱮ ᱚᱲᱟᱜ ᱯᱚᱨᱤᱵᱟᱨ ᱨᱮ ᱦᱮᱱᱟᱜ ᱞᱮᱭᱟ ᱦᱟᱱᱦᱟᱨ ᱦᱚᱧᱦᱟᱨ ᱦᱮᱱᱟᱜ ᱠᱚᱣᱟ ᱛᱚ ᱤᱧ ᱚᱱᱟᱠᱚ ᱟᱠᱷᱨᱤᱧ ᱵᱟᱠᱷᱨᱟ ᱠᱟᱛᱮᱫ ᱛᱟᱞᱦᱮ ᱤᱧ ᱯᱟᱭᱥᱟᱧ ᱨᱚᱡᱽᱜᱟᱨ ᱟᱜᱩ ᱞᱮᱠᱷᱟᱡ ᱛᱟᱞᱦᱮ ᱟᱞᱮᱭᱟᱜ ᱯᱚᱨᱤᱵᱟᱨ ᱨᱮ ᱨᱮᱸᱜᱮᱡ ᱛᱮᱛᱟᱝ ᱵᱟᱝ ᱛᱟᱦᱮᱱᱟ ᱛᱚ ᱟᱞᱮᱭᱟᱜ ᱚᱸᱰᱮ ᱠᱷᱚᱡ ᱜᱮ ᱪᱟᱞᱟᱜᱼᱟ ᱟᱫᱚ ᱤᱧ ᱫᱚ ᱚᱱᱟᱛᱮ ᱵᱮᱵᱥᱟ ᱫᱚ ᱟᱹᱰᱤ ᱜᱟᱱ ᱤᱧ ᱠᱩᱥᱤᱭᱟᱜᱼᱟ ᱱᱤᱭᱟᱹ ᱯᱟᱹᱧᱪᱤ ᱯᱟᱲᱦᱟᱴ ᱫᱚ ᱡᱚᱠᱷᱚᱱ ᱜᱮ ᱥᱚᱨᱦᱟᱭ ᱛᱤᱭᱟᱹᱜᱚᱜᱼᱟ ᱛᱚᱠᱷᱚᱱ ᱜᱮ ᱟᱹᱰᱤ ᱟᱸᱴ ᱯᱟᱹᱧᱪᱤ ᱫᱚ ᱟᱹᱠᱷᱨᱤᱧᱚᱜᱼᱟ ᱯᱟᱹᱧᱪᱤ ᱥᱟᱹᱲᱤ ᱫᱚ ᱞᱩᱝᱜᱤ ᱯᱟᱹᱧᱪᱤ ᱟᱹᱰᱤ ᱟᱸᱴ ᱜᱮᱠᱚ ᱠᱤᱨᱤᱧᱟ ᱥᱚᱨᱦᱟᱭ ᱫᱤᱱ ᱫᱚ ᱢᱟᱱᱮ ᱟᱹᱰᱤ ᱜᱟᱱ ᱠᱚ ᱮᱱᱮᱡᱚᱜᱼᱟ ᱵᱟᱝ ᱱᱚᱛᱮ ᱫᱚ ᱟᱞᱮ ᱥᱮᱡ ᱫᱚ ᱟᱫᱚ ᱮᱱᱮᱡ ᱠᱷᱟᱹᱛᱤᱨ ᱛᱮ ᱡᱚᱠᱷᱚᱱ ᱯᱚᱨᱚᱵᱽ ᱠᱟᱱᱟ ᱢᱤᱫᱴᱮᱡ ᱯᱟᱹᱧᱪᱤ ᱯᱟᱲᱦᱟᱴ ᱠᱩ ᱠᱤᱨᱤᱧᱟ ᱱᱟᱣᱟ ᱱᱟᱣᱟ ᱠᱚ ᱡᱚᱛᱚ ᱦᱚᱲ ᱠᱚ ᱵᱟᱸᱫᱮᱭᱟ ᱛᱟᱞᱚᱦᱮ ᱫᱚ ᱡᱚᱛᱚ ᱦᱚᱲ ᱢᱚᱡᱽ ᱠᱚ ᱧᱮᱞᱚᱜᱚᱜᱼᱟ ᱠᱩᱥᱤ ᱨᱟᱹᱥᱠᱟᱹ ᱟᱹᱭᱠᱟᱹᱣᱟ ᱟᱫᱚ ᱚᱱᱟ ᱠᱷᱟᱹᱛᱤᱨ ᱛᱮ ᱟᱨ ᱤᱧᱟᱹᱜ ᱦᱚᱸ ᱯᱟᱭᱥᱟ ᱦᱩᱭᱩᱜᱚᱜᱼᱟ ᱟᱨ ᱤᱧᱟᱹᱜ ᱯᱟᱭᱥᱟ ᱦᱩᱭ ᱠᱟᱛᱮ ᱤᱧᱟᱹᱜ ᱚᱲᱟᱜ ᱫᱚ ᱤᱧᱟᱹᱜ ᱚᱲᱟᱜ ᱨᱮ ᱤᱧ ᱵᱷᱟᱞᱚ ᱢᱚᱱᱫᱚ ᱵᱮᱥ ᱵᱮᱥᱟᱜ ᱡᱤᱞ ᱤᱥᱤᱱ ᱠᱟᱛᱮ ᱦᱟᱹᱠᱩ ᱤᱥᱤᱱ ᱠᱟᱛᱮ ᱞᱮ ᱡᱚᱢ ᱫᱟᱲᱮᱭᱟᱜ ᱠᱟᱱᱟ ᱟᱞᱮ ᱚᱲᱟᱜ ᱯᱚᱨᱤᱵᱟᱨ ᱨᱮ ᱛᱚ ᱦᱟᱱᱦᱟᱨ ᱦᱚᱧᱦᱟᱨ ᱦᱚᱸ ᱟᱹᱰᱤ ᱠᱚ ᱠᱩᱥᱤᱜᱼᱟ ᱦᱚᱜᱼᱚᱸᱭ ᱯᱟᱭᱥᱟᱭ ᱨᱳᱡᱽᱜᱟᱨ ᱟᱹᱜᱩᱭᱫᱟ ᱟᱨ ᱱᱩᱱᱟᱹᱜ ᱢᱚᱡᱮ ᱡᱚᱢ ᱦᱚᱪᱚᱭᱮᱫ ᱞᱮᱭᱟ ᱟᱞᱮ ᱭᱟᱜ ᱱᱤᱭᱟᱹ ᱡᱤᱭᱚᱱ ᱨᱮᱫᱚ ᱚᱱᱠᱟ ᱠᱚᱛᱮ ᱜᱮ ᱡᱤᱭᱚᱱ ᱠᱷᱟᱸᱰᱟᱣ ᱛᱟᱞᱮᱭᱟ